ᱦᱮᱞᱳ ᱦᱮᱸ ᱤᱧ ᱨᱩᱵᱤᱧ ᱢᱮᱱᱮᱫᱟ ᱟᱢ ᱫᱚ ᱚᱠᱚᱭ ᱭᱟ ᱵᱟᱹᱧ ᱪᱤᱱᱦᱟᱹᱣ ᱞᱮᱫ ᱢᱮ ᱦᱮᱸ ᱨᱟᱱᱤᱯᱩᱨ ᱨᱮᱱ ᱚᱠᱚᱭ ᱠᱟᱱ ᱛᱮᱢ ᱵᱟᱹᱧ ᱪᱤᱱᱦᱟᱹᱣ ᱮᱫ ᱢᱮᱭᱟ ᱚᱸᱻ ᱟᱪᱷᱟ ᱴᱷᱤᱠ ᱜᱮᱭᱟ ᱴᱷᱤᱠ ᱜᱮᱭᱟ ᱢᱟ ᱛᱚᱵᱮ ᱜᱚᱢᱠᱮ ᱪᱮᱫ ᱠᱷᱚᱵᱚᱨ ᱦᱮᱸ ᱤᱧ ᱠᱟᱱᱢᱟᱹᱧ ᱢᱤᱥᱛᱤᱨᱤ ᱢᱟ ᱜᱟᱹᱰᱤ ᱠᱟᱹᱢᱤ ᱦᱩᱭᱩᱜ ᱛᱟᱢᱟ ᱪᱮᱫ ᱵᱟᱹᱲᱤᱡ ᱟᱠᱟᱱ ᱛᱟᱢᱟ ᱚᱸᱻ ᱚᱱᱟ ᱫᱚ ᱵᱟᱝ ᱟᱹᱜᱩ ᱞᱮᱠᱷᱟᱡ ᱵᱟᱝ ᱧᱮᱞ ᱞᱮᱠᱷᱟᱡ ᱫᱚ ᱵᱟᱝ ᱴᱷᱤᱠᱟᱹᱜ ᱫᱚ ᱪᱮᱫ ᱠᱚ ᱚᱱᱟ ᱵᱷᱤᱛᱟᱹᱨ ᱨᱮ ᱟᱨᱦᱚᱸ ᱚᱱᱟ ᱵᱷᱤᱛᱨᱤ ᱟᱨᱦᱚᱸ ᱪᱮᱫ ᱠᱚ ᱮᱴᱠᱮᱴᱚᱬᱮ ᱢᱮᱱᱟᱜ ᱟᱛᱮ ᱪᱮᱫ ᱠᱚ ᱵᱟᱹᱲᱤᱡ ᱮᱢᱟᱱ ᱟᱠᱟᱱᱟ ᱚᱱᱟ ᱠᱚᱫᱚ ᱦᱮᱡ ᱠᱟᱛᱮ ᱵᱟᱝ ᱨᱟᱲᱟ ᱠᱟᱛᱮ ᱵᱟᱝ ᱧᱮᱞ ᱞᱮᱠᱷᱟᱡ ᱫᱚ ᱵᱟᱢ ᱟᱹᱜᱩ ᱞᱮᱠᱷᱟᱡ ᱜᱟᱹᱰᱤ ᱫᱚ ᱚᱸᱻ ᱚᱸᱻ ᱱᱚᱣᱟ ᱯᱩᱨᱟᱹ ᱛᱚᱵᱮ ᱡᱩᱱᱰᱤᱥ ᱠᱮᱥ ᱥᱟᱵ ᱟᱠᱟᱱ ᱟᱭᱢᱟ ᱰᱷᱮᱨ ᱠᱟᱨᱚᱱᱮᱢ ᱞᱟᱹᱭᱮᱫ ᱚᱸᱻ ᱟᱫᱚ ᱚᱱᱟ ᱫᱚ ᱠᱟᱹᱴᱤᱡ ᱢᱟᱪᱷᱟ ᱟᱹᱜᱩ ᱠᱟᱛᱮ ᱧᱮᱞ ᱦᱩᱭᱩᱜᱼᱟ ᱪᱮᱫ ᱠᱚ ᱵᱟᱹᱲᱤᱡ ᱟᱠᱟᱱᱟ ᱚᱱᱟ ᱠᱚ ᱧᱮᱞ ᱵᱟᱲᱟ ᱠᱟᱛᱮ ᱦᱟᱸᱜ ᱚᱱᱟ ᱫᱚ ᱞᱟᱹᱭᱟᱹᱜᱼᱟ ᱛᱤᱱᱟᱹᱜ ᱜᱟᱱ ᱪᱮᱫ ᱠᱚ ᱵᱟᱹᱲᱤᱡ ᱟᱠᱟᱱᱟ ᱟᱨ ᱛᱤᱱᱟᱜ ᱜᱟᱱ ᱪᱮᱫ ᱠᱚ ᱢᱚᱡᱽ ᱢᱮᱱᱟᱜᱼᱟ ᱢᱤᱫᱴᱮᱡ ᱢᱤᱥᱛᱤᱨᱤᱭᱟᱜ ᱢᱤᱥᱛᱤᱨᱤᱭᱟᱜ ᱵᱷᱤᱡᱤᱴ ᱫᱚ ᱦᱩᱭᱩᱜ ᱠᱟᱱᱟ ᱥᱟᱛᱥᱚ ᱴᱟᱠᱟ ᱟᱨ ᱟᱨ ᱪᱮᱫ ᱠᱚ ᱵᱟᱹᱲᱤᱡ ᱚᱢᱚᱱᱚᱜᱼᱟ ᱚᱠᱟᱠᱚ ᱠᱤᱨᱤᱧ ᱦᱩᱭᱩᱜᱼᱟ ᱚᱱᱟ ᱫᱚ ᱠᱤᱨᱤᱧ ᱟᱹᱜᱩᱭᱟᱢ ᱤᱱᱟᱹᱜᱮ ᱢᱟᱱᱮ ᱢᱤᱥᱛᱤᱨᱤᱭᱟᱜ ᱵᱷᱤᱡᱤᱴ ᱫᱚ ᱦᱩᱭᱩᱜ ᱠᱟᱱᱟ ᱥᱟᱛᱥᱚ ᱴᱟᱠᱟ ᱦᱮᱸ ᱟᱨ ᱪᱮᱫ ᱠᱚ ᱵᱟᱹᱲᱤᱡ ᱮᱢᱟᱱᱟᱜ ᱡᱤᱱᱤᱥ ᱚᱱᱟ ᱫᱚ ᱠᱤᱨᱤᱧ ᱟᱹᱜᱩᱭ ᱦᱩᱭᱩᱜ ᱛᱟᱢᱟ ᱫᱚᱠᱟᱱ ᱠᱷᱚᱡ ᱴᱷᱤᱠ ᱜᱮᱭᱟ ᱦᱤᱡᱩᱜ ᱟᱢ ᱦᱮᱸ ᱤᱧ ᱢᱟ ᱫᱚᱠᱟᱱ ᱨᱮᱜᱮᱧ ᱛᱟᱦᱮᱱᱟ ᱠᱳᱱᱳ ᱥᱚᱢᱳᱥᱟ ᱵᱟᱹᱱᱩᱜᱼᱟ ᱴᱷᱤᱠ ᱜᱮᱭᱟ ᱴᱷᱤᱠ ᱜᱮᱭᱟ ᱟᱪᱷᱟ ᱟᱪᱷᱟ ᱴᱷᱤᱠ